ᱟᱞᱮ ᱴᱚᱴᱷᱟᱨᱮᱱ ᱦᱚᱲ ᱫᱚ ᱥᱩᱥᱩᱱᱤᱭᱟᱹ ᱯᱟᱦᱟᱲ ᱥᱩᱨ ᱨᱮ ᱢᱤᱞᱚᱱ ᱢᱮᱞᱟ ᱢᱤᱫᱴᱮᱱ ᱟᱛᱳ ᱢᱮᱱᱟᱜᱼᱟ ᱚᱸᱰᱮᱜᱮ ᱢᱤᱞᱚᱱ ᱢᱮᱞᱟ ᱢᱮᱞᱟ ᱞᱟᱜᱟᱜᱼᱟ ᱚᱸᱰᱮ ᱪᱟᱞᱟᱣ ᱟᱛᱮᱜ ᱫᱟᱬᱟᱱ ᱚᱱᱟ ᱥᱟᱶ ᱥᱟᱶᱛᱮ ᱚᱱᱟ ᱢᱮᱞᱟ ᱧᱮᱞ ᱞᱟᱥᱟᱬᱦᱮᱫ ᱛᱮ ᱚᱱᱟ ᱥᱩᱥᱩᱱᱤᱭᱟᱹ ᱯᱟᱦᱟᱲ ᱫᱟᱬᱟᱱ ᱦᱚᱸ ᱦᱩᱭᱩᱜ ᱜᱮᱭᱟ ᱚᱸᱰᱮ ᱧᱮᱞ ᱨᱮᱱᱟᱜ ᱱᱚᱣᱟᱜᱮ ᱚᱱᱟ ᱥᱩᱥᱩᱱᱤᱭᱟᱹ ᱵᱩᱨᱩ ᱨᱮᱫᱚ ᱡᱮ ᱵᱟᱠᱟᱜ ᱢᱚᱪᱟ ᱠᱷᱚᱱ ᱫᱟᱜ ᱚᱰᱚᱠᱚᱜ ᱛᱟᱭᱟ ᱞᱟᱦᱟ ᱛᱮᱫᱚ ᱱᱚᱠᱟᱜᱮ ᱫᱟᱜ ᱯᱟᱦᱟᱲ ᱠᱷᱚᱱ ᱥᱮᱛᱮᱧ ᱚᱰᱚᱠᱚᱜ ᱠᱟᱱ ᱛᱟᱦᱮᱱᱟ ᱛᱟᱨᱯᱚᱨᱮ ᱨᱮ ᱜᱮ ᱱᱚᱣᱟ ᱵᱟᱜᱟᱜ ᱱᱚᱣᱟ ᱢᱚᱪᱟ ᱚᱸᱰᱮ ᱠᱚ ᱵᱟᱹᱭᱥᱟᱹᱣ ᱟᱫᱟ ᱟᱫᱚ ᱦᱚᱲ ᱠᱚ ᱚᱱᱟ ᱠᱚ ᱧᱮᱞ ᱠᱟᱛᱮ ᱠᱚ ᱞᱟᱹᱭᱟ ᱵᱟᱜᱟᱜ ᱢᱚᱪᱟ ᱠᱷᱚᱡ ᱫᱟᱜ ᱛᱩᱫᱩᱜ ᱛᱮ ᱥᱩᱥᱩᱱᱤᱭᱟᱹ ᱵᱩᱨᱩ ᱨᱮᱫᱚ ᱱᱚᱣᱟ ᱥᱩᱥᱩᱱᱤᱭᱟᱹ ᱴᱚᱴᱷᱟ ᱨᱮᱜᱮ ᱫᱟᱬᱟᱱ ᱫᱚ ᱟᱹᱰᱤ ᱪᱟᱞᱟᱜ ᱟᱠᱚ ᱞᱟᱥᱴ ᱰᱤᱥᱮᱢᱵᱚᱨ ᱟᱨ ᱯᱷᱟᱥᱴ ᱡᱟᱱᱩᱣᱟᱨᱤ ᱱᱚᱣᱟ ᱠᱤᱱ ᱵᱟᱨᱫᱤᱱ ᱫᱚ ᱚᱸᱰᱮ ᱚᱱᱟ ᱢᱤᱞᱚᱱ ᱢᱮᱞᱟ ᱧᱩᱛᱩᱢᱟᱱ ᱞᱮᱠᱟᱱ ᱢᱮᱞᱟ ᱦᱩᱭᱩᱜᱼᱟ ᱚᱸᱰᱮ ᱚᱱᱟ ᱢᱮᱞᱟ ᱫᱚ ᱡᱟᱦᱟᱸ ᱛᱤᱱᱟᱹᱜ ᱟᱸᱡᱚᱢ ᱠᱟᱛᱷᱟ ᱤᱧ ᱵᱟᱰᱟᱭᱟ ᱪᱟᱞᱟᱣ ᱠᱟᱛᱮ ᱚᱸᱰᱮ ᱚᱸᱰᱮᱱ ᱠᱚ ᱟᱛᱳ ᱨᱮᱱ ᱦᱚᱲ ᱠᱚ ᱠᱩᱞᱤ ᱦᱩᱭ ᱞᱮᱱᱟ ᱟᱫᱚ ᱠᱚ ᱢᱮᱱᱟ ᱱᱚᱣᱟ ᱢᱮᱞᱟ ᱫᱚ ᱱᱚᱰᱮ ᱢᱤᱫᱴᱮᱱ ᱫᱷᱟᱹᱨᱛᱤ ᱵᱟᱵᱟ ᱵᱚᱞᱮ ᱢᱤᱫ ᱦᱚᱲ ᱦᱚᱲ ᱧᱩᱛᱩᱢᱟᱱ ᱩᱱᱤᱭᱟᱜ ᱛᱮᱜᱮ ᱱᱚᱣᱟ ᱢᱮᱞᱟ ᱫᱚ ᱦᱩᱭᱩᱜᱼᱟ ᱩᱱᱤ ᱵᱟᱝᱢᱟ ᱯᱟᱦᱟᱲ ᱨᱮ ᱛᱟᱦᱮᱱ ᱠᱟᱱ ᱛᱟᱦᱮᱸᱫ ᱟᱨ ᱢᱤᱫᱴᱮᱱ ᱚᱱᱟ ᱟᱛᱳ ᱥᱩᱨ ᱨᱮᱜᱮ ᱢᱤᱫᱴᱮᱱ ᱠᱩᱴᱤᱨ ᱵᱮᱱᱟᱣ ᱠᱟᱜ ᱛᱟᱦᱮᱱᱟ ᱚᱲᱟᱜ ᱚᱸᱰᱮᱭ ᱡᱤᱨᱟᱹᱜ ᱠᱟᱱ ᱛᱟᱦᱮᱱᱟ ᱟᱫᱚ ᱩᱱᱤᱭᱟᱜ ᱚᱱᱟ ᱧᱩᱛᱩᱢ ᱠᱷᱟᱹᱛᱤᱨ ᱚᱱᱟ ᱫᱚ ᱢᱮᱞᱟ ᱦᱩᱭᱩᱜᱼᱟ ᱞᱟᱥᱴ ᱰᱤᱥᱮᱢᱵᱚᱨ ᱟᱨ ᱯᱷᱟᱥᱴ ᱡᱟᱱᱩᱣᱟᱨᱤ ᱱᱚᱣᱟ ᱵᱟᱨᱫᱤᱱ ᱛᱚ ᱵᱮᱥᱤᱨᱵᱷᱟᱜᱽ ᱦᱚᱲ ᱜᱮ ᱟᱞᱮ ᱴᱚᱴᱷᱟ ᱠᱷᱚᱱ ᱫᱚ ᱱᱚᱶᱟ ᱯᱷᱟᱥᱴ ᱡᱟᱱᱩᱣᱟᱨᱤ ᱨᱮᱜᱮ ᱠᱚ ᱪᱟᱞᱟᱜᱼᱟ ᱪᱟᱫᱟᱜ ᱥᱮ ᱚᱱᱟ ᱫᱤᱱ ᱦᱤᱞᱳᱜ ᱫᱚ ᱫᱟᱬᱟᱱ ᱦᱚᱸ ᱦᱩᱭᱩᱜᱼᱟ ᱮᱵᱚᱝ ᱚᱸᱰᱮ ᱡᱟᱦᱟᱸ ᱯᱩᱡᱟᱹ ᱠᱟᱛᱮ ᱡᱟᱦᱟᱸ ᱠᱷᱤᱪᱩᱲᱤ ᱠᱚ ᱮᱢᱚᱜᱼᱟ ᱚᱱᱟ ᱠᱷᱤᱪᱩᱲᱤ ᱫᱚ ᱯᱚᱨᱥᱟᱫᱽ ᱦᱤᱥᱟᱹᱵ ᱛᱮ ᱞᱟᱡ ᱯᱮᱨᱮᱡ ᱡᱚᱢ ᱦᱚᱸ ᱧᱟᱢᱚᱜᱼᱟ ᱚᱱᱟ ᱠᱷᱟ ᱛᱤᱨ ᱚᱱᱟ ᱫᱤᱱ ᱫᱚ ᱠᱚ ᱪᱟᱞᱟᱜᱼᱟ ᱟᱨ ᱟᱰᱤ ᱡᱟ ᱥᱛᱤ ᱠᱟᱭᱛᱮ